ᱦᱮᱸ ᱦᱮᱞᱳ ᱟᱢ ᱫᱚ ᱚᱠᱚᱭ ᱦᱩᱸ ᱦᱮᱸ ᱱᱚᱣᱟ ᱟᱹᱛᱩ ᱨᱮᱱ ᱢᱟᱹᱡᱷᱤ ᱵᱩᱲᱦᱤ ᱠᱟᱹᱱᱟᱹᱧ ᱦᱩᱸ ᱚ

ᱟᱨ ᱡᱟ ᱠᱤᱪᱷᱩ ᱢᱮᱱᱟᱜᱼᱟ ᱵᱚᱞᱮ ᱥᱟᱠᱚᱢ ᱠᱚ ᱦᱚᱨᱚᱜ ᱵᱟᱸᱫᱮ ᱠᱚ ᱞᱟᱫᱮᱭᱟᱱᱟ ᱥᱟᱠᱚᱢ ᱪᱩᱲᱤ ᱟᱨ ᱯᱟᱜᱽᱨᱟ ᱯᱟᱭᱤᱞ ᱯᱩᱴᱠᱤ ᱡᱚᱛᱚ ᱜᱮᱠᱚ ᱦᱚᱨᱚᱜᱟ ᱟᱫᱚ ᱱᱚᱛᱮ ᱨᱮᱦᱚᱸ ᱛᱷᱚᱲᱟ ᱠᱟᱹᱴᱤᱡᱼᱠᱟᱹᱴᱤᱡ ᱵᱟᱡᱟᱨ ᱦᱮᱱᱟᱜ ᱠᱟᱫᱟ ᱚᱸᱰᱮ ᱫᱚ ᱚᱸᱰᱮ ᱞᱮ ᱠᱤᱨᱤᱧ ᱵᱟᱲᱟᱭᱟ ᱟᱫᱚ ᱚᱸᱰᱮ ᱫᱚ ᱠᱷᱟᱨᱟᱯ ᱫᱚ ᱵᱚᱞᱮ ᱵᱷᱤᱲ ᱧᱚᱜ ᱜᱮ ᱵᱟᱝ ᱟᱨ ᱦᱟᱱᱛᱮ ᱞᱟᱹᱴᱩ ᱵᱟᱡᱟᱨ ᱠᱷᱚᱱ ᱫᱚ ᱵᱚᱞᱮ ᱟᱹᱜᱩ ᱞᱮᱠᱷᱟᱱ ᱫᱚ ᱚᱸᱰᱮ ᱫᱚ ᱠᱚᱢ ᱧᱚᱜ ᱛᱮᱜᱮ ᱧᱟᱢᱚᱜᱼᱟ ᱚᱱᱟ ᱠᱚᱫᱚ ᱯᱟᱹᱧᱪᱤ ᱠᱚ ᱟᱨ ᱟᱨᱟᱜ ᱡᱮᱠᱮᱴ ᱠᱚᱫᱚ ᱚᱱᱟ ᱫᱚ ᱚᱝᱠᱟ ᱡᱮᱭᱥᱮ ᱠᱤ ᱥᱚᱦᱨᱟᱭ ᱯᱚᱨᱚᱵᱽ ᱦᱟᱡᱩᱜᱼᱟ ᱟᱫᱚ ᱚᱱᱟ ᱥᱚᱦᱨᱟᱭ ᱯᱚᱨᱚᱵᱽ ᱡᱚᱠᱷᱚᱱ ᱞᱮ ᱵᱟᱸᱫᱮᱭᱟ ᱟᱨ ᱠᱚᱲᱟ ᱦᱚᱲ ᱦᱚᱸ ᱯᱟᱹᱧᱪᱤ ᱠᱚ ᱰᱮᱸᱜᱟᱭᱟ ᱟᱨ ᱮᱱᱮᱡ ᱵᱚᱞᱮ ᱟᱨ ᱠᱚ ᱥᱚᱜᱚᱭᱟᱞᱮ ᱥᱚᱜᱚᱭᱟᱠᱚ ᱦᱮᱸ ᱡᱚᱛᱚ ᱜᱮ ᱦᱮᱸ ᱚᱱᱟ ᱫᱚ ᱞᱟᱦᱟ ᱨᱮᱞᱮ ᱠᱤᱨᱤᱧ ᱵᱟᱲᱟ ᱠᱟᱜᱼᱟ ᱡᱮᱭᱥᱮ ᱠᱤ ᱯᱚᱨᱚᱵᱽ ᱦᱤᱡᱩᱜᱼᱟ ᱛᱚ ᱟᱫᱚ ᱚᱱᱟ ᱫᱚ ᱯᱚᱨᱚᱵᱽ ᱫᱤᱥᱟᱹᱛᱮ ᱞᱟᱦᱟ ᱠᱷᱚᱱ ᱞᱮ ᱵᱮᱵᱚᱥᱛᱷᱟᱭᱟ ᱵᱚᱞᱮ ᱠᱤᱨᱤᱧ ᱡᱚᱝᱼᱟ ᱚᱝᱠᱟᱭᱟᱞᱮ ᱥᱚᱨᱦᱟᱭ ᱛᱤᱭᱟᱹᱜᱚᱜ ᱠᱟᱱᱟ ᱡᱮᱭᱥᱮ ᱤᱭᱟᱹ ᱥᱟᱠᱚᱢ ᱠᱚ ᱢᱟᱞᱟ ᱠᱚ ᱴᱤᱠᱞᱤ ᱠᱚ ᱟᱨᱛᱟ ᱠᱚ ᱯᱩᱴᱠᱤ ᱠᱚ ᱡᱚᱛᱚ ᱞᱮ ᱠᱤᱨᱤᱧ ᱴᱷᱤᱠᱟ ᱟᱨ ᱚᱱᱟ ᱫᱚ ᱞᱮ ᱵᱟᱭ ᱦᱟᱛᱟᱲ ᱠᱟᱜᱼᱟ ᱟᱫᱚ ᱥᱚᱨᱦᱟᱭ ᱯᱚᱨᱚᱵᱽ ᱦᱤᱡᱩᱜᱼᱟ ᱟᱫᱚ ᱞᱮ ᱦᱚᱨᱚᱜ ᱪᱟᱵᱟᱭᱟ ᱟᱨ ᱚᱱᱟ ᱟᱨᱟᱜ ᱡᱟᱹᱠᱤᱴ ᱞᱮ ᱦᱚᱨᱚᱜᱟ ᱟᱨ ᱯᱟᱹᱧᱪᱤ ᱞᱮ ᱵᱟᱸᱫᱮᱭᱟ ᱞᱩᱝᱜᱤ ᱯᱟᱧᱪᱤ ᱩᱝᱠᱩ ᱫᱚ ᱵᱟᱝ ᱛᱟᱦᱮᱱ ᱠᱷᱟᱱ ᱮᱱᱛᱮᱫ ᱠᱚᱭᱚᱜ ᱵᱟᱲᱟᱭᱟᱠᱚ ᱵᱷᱟᱵᱽᱱᱟ ᱜᱮ ᱟᱫᱚ ᱯᱟᱭᱥᱟ ᱠᱚ ᱵᱟᱝ ᱛᱟᱦᱮᱱ ᱠᱷᱟᱱ ᱜᱮ ᱛᱷᱚᱝ ᱡᱚᱛᱚ ᱦᱚᱲ ᱠᱚ ᱞᱟᱫᱮᱭᱟ ᱟᱫᱚ ᱢᱤᱫ ᱦᱚᱲ ᱵᱟᱭ ᱞᱟᱫᱮ ᱠᱷᱟᱱ ᱚᱱᱟ ᱫᱚ ᱵᱷᱟᱵᱽᱱᱟ ᱜᱮ ᱮᱱᱛᱮᱫ ᱟᱹᱭᱠᱟᱹᱜᱼᱟ ᱦᱟᱹᱴᱤᱧ ᱫᱚ ᱛᱟᱦᱮᱱ ᱠᱷᱟᱱ ᱫᱚᱞᱮ ᱦᱟᱹᱴᱤᱧ ᱠᱚᱜᱮᱭᱟ ᱵᱚᱞᱮ ᱠᱩᱞᱟᱹᱜ ᱞᱮᱠᱟ ᱠᱷᱟᱱ ᱫᱚᱞᱮ ᱦᱟᱹᱴᱤᱧ ᱠᱚᱜᱮᱭᱟ ᱦᱮᱸ ᱦᱮ ᱢᱟ ᱦᱮᱸ ᱦᱮᱸ ᱚ ᱦᱮᱸ